ᱠᱟᱞᱢᱤᱭᱟ ᱵᱤᱧ ᱫᱚ ᱱᱚᱣᱟ ᱠᱟᱱᱟ ᱡᱮ ᱵᱩᱨᱩ ᱥᱮ ᱥᱮ ᱪᱟᱹᱴᱟᱹᱱᱤ ᱫᱮᱡ ᱨᱮᱱᱟᱜ ᱠᱟᱞᱢᱤᱭᱚ ᱵᱤᱧ ᱠᱚ ᱢᱮᱛᱟᱫᱼᱟ ᱱᱚᱣᱟ ᱫᱚ ᱡᱟᱦᱟᱸᱭ ᱜᱮ ᱫᱟᱲᱮ ᱟᱱ ᱪᱮ ᱠᱮᱴᱮᱡ ᱫᱟᱲᱮᱭᱟᱱ ᱦᱚᱲ ᱜᱮ ᱫᱟᱲᱮᱭᱟᱜ ᱟᱭ ᱪᱮᱫᱟᱜ ᱥᱮ ᱱᱚᱣᱟ ᱨᱮ ᱧᱩᱨ ᱦᱚᱸ ᱧᱩᱨ ᱫᱟᱲᱮᱭᱟᱜᱼᱟ ᱵᱟᱝᱠᱷᱟᱱ ᱛᱤ ᱡᱟᱸᱜᱟ ᱦᱚᱸ ᱨᱟᱹᱯᱩᱫ ᱫᱟᱲᱮᱭᱟᱜᱼᱟ ᱚᱱᱟ ᱞᱟᱹᱜᱤᱫ ᱛᱮ ᱦᱚᱲᱢᱚ ᱨᱮ ᱫᱟᱲᱮ ᱟᱨ ᱥᱟᱦᱨᱟ ᱞᱟᱹᱜᱤᱫ ᱵᱟᱵᱮᱨ ᱠᱚ ᱫᱚᱨᱠᱟᱨᱟ ᱚᱱᱟ ᱞᱟᱹᱜᱤᱫ ᱛᱮ ᱠᱚᱞᱨᱟᱱ ᱵᱤᱧ ᱫᱚ ᱢᱤᱫᱴᱟᱝ ᱨᱚᱠᱚ ᱢᱮᱛᱟᱫ ᱠᱟᱱᱟ ᱪᱮᱫᱟᱜ ᱥᱮ ᱟᱵᱚ ᱡᱚᱛᱚ ᱦᱚᱲ ᱫᱚ ᱱᱚᱣᱟ ᱵᱩᱨᱩ ᱥᱮ ᱪᱟᱹᱴᱟᱹᱱᱤ ᱫᱚ ᱵᱟᱵᱚ ᱫᱮᱡ ᱠᱮᱜᱼᱟ ᱱᱚᱣᱟ ᱞᱟᱹᱜᱤᱫ ᱛᱮ ᱟᱹᱰᱤᱜᱟᱱ ᱥᱟᱦᱟᱨᱟ ᱛᱟᱦᱮᱱ ᱢᱟ ᱢᱮᱱᱛᱮ ᱚᱱᱟ ᱞᱟᱹᱜᱤᱫ ᱟᱫᱷᱟ ᱦᱚᱲ ᱫᱚ ᱱᱚᱣᱟ ᱠᱚ ᱵᱚᱛᱚᱨᱟᱜᱼᱟ ᱠᱤ ᱵᱩᱨᱩᱧ ᱫᱮᱡ ᱫᱟᱲᱮᱭᱜᱼᱟ ᱥᱮ ᱵᱟᱝᱟ ᱧᱩᱨ ᱢᱟᱛᱚ ᱵᱟᱹᱧ ᱧᱩᱨᱩᱜᱼᱟ ᱚᱱᱟ ᱞᱟᱹᱜᱤᱫ ᱱᱚᱣᱟ ᱢᱮᱱᱚᱜ ᱠᱟᱱᱟ ᱡᱮ ᱢᱮᱱᱛᱮ ᱠᱚᱞᱚᱨᱚᱢ ᱵᱤᱧ ᱫᱚ ᱟᱵᱚ ᱫᱤᱥᱚᱢ ᱨᱮᱦᱚᱸ ᱵᱷᱟᱨᱚᱛ ᱫᱤᱥᱚᱢ ᱨᱮ ᱟᱹᱰᱤ ᱱᱟᱯᱟᱭ ᱦᱚᱸ ᱵᱩᱡᱷᱟᱹᱜᱼᱟ ᱵᱟᱝᱠᱷᱟᱡ ᱱᱚᱣᱟ ᱵᱚᱛᱚᱨ ᱦᱚᱸ ᱵᱩᱡᱷᱟᱹᱜᱼᱟ ᱪᱮᱫᱟᱜ ᱥᱮ ᱡᱟᱦᱟᱸᱭ ᱫᱟᱲᱮᱭᱟᱜ ᱟᱭ ᱩᱱᱤᱜᱮ ᱫᱮᱡ ᱫᱟᱲᱮᱭᱟᱜᱼᱟᱭ ᱵᱟᱝᱠᱷᱟᱡ ᱫᱚ ᱱᱚᱰᱮ ᱠᱷᱚᱡ ᱧᱩᱨ ᱦᱚᱸ ᱧᱩᱨ ᱫᱟᱲᱮᱭᱟᱜ ᱟᱭ ᱚᱱᱟ ᱞᱟᱹᱜᱤᱫ ᱛᱮ ᱡᱚᱛᱚ ᱠᱚᱜᱮ ᱢᱮᱛᱟᱯᱮ ᱠᱟᱹᱱᱟᱹᱧ ᱱᱚᱣᱟᱫᱚ ᱟᱞᱚᱯᱮ ᱵᱚᱛᱚᱨᱟᱜᱼᱟ ᱵᱚᱛᱚᱨ ᱡᱤᱱᱤᱥ ᱦᱚᱸ ᱵᱟᱝ ᱠᱟᱱᱟ ᱡᱮ ᱱᱟᱯᱟᱭ ᱛᱮᱜᱮ ᱠᱟᱹᱢᱤ ᱠᱷᱟᱡ ᱫᱚᱢ ᱵᱮᱥ ᱵᱩᱡᱷᱟᱹᱜᱼᱟ